ᱤᱧᱟᱹᱜ ᱵᱤᱨᱫᱟᱹᱜᱟᱲ ᱨᱮᱦᱚᱸ ᱟᱭᱢᱟ ᱯᱚᱛᱚᱵ ᱠᱚ ᱢᱮᱱᱟᱜ ᱠᱟᱫᱟ ᱟᱨ ᱚᱱᱟ ᱯᱚᱛᱚᱵ ᱠᱚᱦᱚᱸᱧ ᱯᱟᱲᱦᱟᱣ ᱟᱠᱟᱫ ᱜᱮᱭᱟ ᱟᱨ ᱤᱧ ᱜᱤᱫᱽᱨᱟᱹ ᱚᱠᱛᱚ ᱨᱮ ᱡᱟᱦᱟᱸ ᱯᱚᱛᱚᱵ ᱠᱚᱧ ᱯᱟᱲᱦᱟᱣ ᱠᱟᱫᱟ ᱡᱮᱞᱮᱠᱟ ᱨᱚᱱᱚᱲ ᱮᱞᱠᱷᱟ ᱚᱞᱪᱮᱢᱮᱫ ᱟᱨ ᱦᱚᱸ ᱮᱢᱟᱱ ᱮᱢᱟᱱ ᱚᱱᱚᱬᱦᱮ ᱯᱩᱛᱷᱤ ᱠᱚᱧ ᱯᱟᱲᱦᱟᱣ ᱟᱠᱟᱫᱟ